ᱤᱭᱟᱹ ᱟᱢᱟᱜ ᱫᱚᱠᱟᱱ ᱠᱷᱚᱱ ᱫᱟᱹᱞᱤ ᱟᱹᱜᱩ ᱞᱮᱫᱟ ᱛᱟᱦᱮᱫ ᱫᱟᱹᱞ ᱠᱚᱨᱮ ᱛᱤᱦᱤᱧ ᱵᱮᱱᱟᱜ ᱠᱚᱲᱟ ᱦᱮᱸ ᱫᱟᱹᱞ ᱨᱮ ᱛᱤᱡᱩ ᱢᱮᱱᱟᱜᱼᱟ ᱟᱨ ᱟᱹᱰᱤ ᱵᱟᱝ ᱵᱷᱟᱹᱜᱤ ᱜᱮᱛᱟᱢᱟ ᱫᱟᱹᱞ ᱵᱟᱝ ᱜᱮ ᱵᱟᱝ ᱵᱷᱟᱹᱜᱤ ᱛᱟᱢᱟ ᱟᱨ ᱠᱤ ᱵᱚᱞᱮ ᱱᱚᱣᱟ ᱤᱭᱟᱹ ᱮᱰ ᱥᱟᱨᱟᱯ ᱜᱩᱲᱤ ᱦᱚᱸᱧ ᱟᱹᱜᱩ ᱞᱮᱫ ᱛᱟᱦᱮᱫ ᱮᱢᱟᱫᱤᱧ ᱛᱟᱦᱮᱱᱮᱢ ᱚᱱᱟᱦᱚᱸ ᱵᱟᱝ ᱵᱷᱟᱹᱞᱤ ᱛᱟᱢᱟ ᱠᱤᱪᱨᱤᱡ ᱠᱚᱦᱚᱸ ᱵᱟᱝ ᱥᱟᱯᱷᱟᱜ ᱠᱟᱱᱟ ᱤᱭᱟᱹ ᱜᱮᱭᱟ ᱰᱮᱴ ᱯᱷᱮᱞ ᱜᱮᱛᱟᱢᱟ ᱵᱟᱝ ᱜᱮ ᱰᱮᱴ ᱯᱷᱮᱞ ᱜᱮᱛᱟᱢᱟ ᱟᱨ ᱟᱹᱞᱩ ᱦᱚᱸᱧ ᱟᱹᱜᱩ ᱞᱮᱫ ᱛᱟᱢᱟ ᱟᱹᱞᱩ ᱦᱚᱸ ᱠᱤᱪᱷᱩ ᱵᱟᱹᱲᱤᱡ ᱜᱮᱛᱟᱢᱟ ᱥᱮᱭᱟ ᱟᱠᱟᱱᱟ ᱦᱮᱸ ᱵᱷᱟᱹᱜᱤ ᱫᱚ ᱵᱟᱹᱱᱩᱜ ᱛᱟᱢᱟ ᱵᱷᱟᱹᱜᱤ ᱦᱚᱸ ᱵᱟᱹᱱᱩᱜ ᱛᱟᱢᱟ ᱟᱨ ᱦᱚᱲ ᱠᱚᱧ ᱞᱟᱹᱭ ᱵᱟᱲᱟ ᱟᱠᱚᱣᱟ ᱵᱟᱝ ᱠᱷᱟᱱ ᱡᱮ ᱱᱩᱭ ᱫᱚ ᱵᱷᱟᱹᱜᱤ ᱵᱟᱭ ᱫᱚᱠᱟᱱᱮᱫᱟ ᱠᱟᱥᱴᱳᱢᱟᱨ ᱠᱚ ᱟᱨᱚ ᱠᱟᱥᱴᱳᱢᱟᱨ ᱠᱚ ᱢᱮᱱᱟᱜ ᱠᱚᱣᱟ ᱩᱱᱠᱩ ᱠᱚ ᱵᱟᱹᱧ ᱞᱟᱹᱭ ᱟᱠᱚᱣᱟ ᱟᱪᱪᱷᱟ

ᱦᱮᱸ ᱦᱮᱸ ᱴᱷᱤᱠ ᱜᱮᱭᱟ